ᱦᱮᱸ ᱫᱟᱬᱟᱱ ᱫᱚ ᱟᱹᱰᱤ ᱨᱟᱹᱥᱠᱟᱹ ᱨᱮᱱᱟᱜ ᱟᱨ ᱦᱚᱲᱢᱚ ᱥᱟᱦᱨᱟ ᱨᱮᱱᱟᱜ ᱠᱟᱱ ᱜᱮᱭᱟ ᱫᱟᱬᱟᱱ ᱫᱚ ᱠᱷᱩᱵᱽ ᱜᱮ ᱱᱟᱯᱟᱭᱟ ᱢᱤᱫ ᱵᱟᱨ ᱫᱷᱟᱣ ᱵᱟᱦᱨᱮ ᱫᱟᱬᱟᱱ ᱫᱚ ᱩᱸᱰᱩᱠᱚᱜ ᱜᱮ ᱡᱟᱹᱨᱩᱲ ᱠᱟᱱᱟ ᱥᱮ ᱞᱟᱹᱠᱛᱤ ᱠᱟᱱᱟ ᱛᱚ ᱤᱧᱟᱹᱜ ᱞᱮᱠᱟᱛᱮ ᱫᱟᱬᱟᱱ ᱫᱚ ᱱᱚᱣᱟ ᱨᱟᱵᱟᱝ ᱫᱤᱱ ᱦᱮᱸ ᱨᱟᱵᱟᱝ ᱫᱤᱱ ᱥᱮ ᱱᱚᱣᱟ ᱯᱷᱟᱹᱜᱩᱱ ᱵᱚᱸᱜᱟ ᱦᱮᱸ ᱡᱟᱦᱟᱸ ᱫᱚ ᱦᱮᱢᱟᱞ ᱫᱤᱱ ᱦᱚᱸ ᱟᱹᱰᱤ ᱱᱟᱯᱟᱭ ᱜᱮ ᱫᱟᱬᱟᱱ ᱫᱚ ᱟᱹᱭᱠᱟᱹᱜᱼᱟ ᱪᱮᱫᱟᱜ ᱥᱮ ᱨᱟᱵᱟᱝ ᱫᱤᱱ ᱮ ᱫᱟᱬᱟᱱ ᱩᱸᱰᱩᱠ ᱞᱮᱱᱠᱷᱟᱱ ᱫᱚ ᱱᱚᱣᱟ ᱫᱚ ᱱᱟᱯᱟᱭ ᱛᱮ ᱦᱮᱡ ᱥᱮᱱ ᱫᱟᱲᱮᱭᱟᱜᱼᱟ ᱩᱱᱟᱹᱜ ᱠᱚᱥᱴᱚ ᱱᱚᱣᱟ ᱵᱟᱝ ᱟᱹᱭᱠᱟᱹᱜᱼᱟ ᱦᱮᱸ ᱡᱮᱢᱚᱱ ᱥᱤᱛᱩᱝ ᱫᱤᱱ ᱩᱸᱰᱩᱠ ᱞᱮᱱᱠᱷᱟᱱ ᱫᱚ ᱫᱟᱜ ᱨᱮᱱᱟᱜ ᱠᱚᱥᱴᱚ ᱮᱢᱟᱱ ᱨᱮᱱᱟᱜ ᱠᱚᱥᱴᱚ ᱟᱹᱭᱠᱟᱹᱜᱼᱟ ᱠᱤᱱᱛᱩ ᱱᱚᱣᱟ ᱨᱟᱵᱟᱝ ᱫᱤᱱ ᱫᱟᱬᱟᱱ ᱫᱚ ᱠᱷᱩᱵᱽ ᱮᱠᱴᱟ ᱠᱚᱥᱴᱚ ᱵᱟᱝ ᱟᱹᱭᱠᱟᱹᱜᱼᱟ ᱡᱚᱢᱼᱧᱩ ᱮᱢᱟᱱ ᱠᱚ ᱠᱚᱨᱮ ᱦᱚᱸ ᱠᱷᱩᱥᱤ ᱢᱚᱛᱚ ᱡᱚᱢ ᱠᱚ ᱜᱟᱱᱚᱜᱼᱟ ᱦᱮᱸ ᱟᱨ ᱦᱮᱢᱟᱞ ᱫᱤᱱ ᱦᱚᱸ ᱚᱱᱠᱟᱜᱮ ᱟᱹᱰᱤ ᱦᱚᱲᱢᱚ ᱥᱟᱣᱦᱟᱨ ᱜᱮ ᱟᱹᱭᱠᱟᱹᱜᱼᱟ ᱦᱚᱲᱢᱚ ᱨᱮᱱᱟᱜ ᱮᱸᱴᱠᱮᱴᱚᱬᱮ ᱵᱟᱝ ᱵᱩᱡᱷᱟᱹᱜᱼᱟ ᱱᱚᱝᱠᱟᱱ ᱠᱚ ᱫᱤᱱ ᱨᱮ ᱱᱚᱝᱠᱟᱱ ᱠᱚ ᱨᱤᱛᱩ ᱨᱮ ᱫᱟᱬᱟ ᱞᱮᱠᱷᱟᱱ ᱫᱚ